ᱱᱚᱣᱟ ᱞᱮᱠᱟᱛᱮ ᱯᱷᱩᱴᱵᱚᱞ ᱜᱟᱛᱮᱜ ᱫᱚ ᱥᱮ ᱜᱨᱩᱯ ᱢᱮᱱᱟᱜ ᱛᱟᱞᱮᱭᱟ ᱥᱮ ᱯᱷᱮᱥᱵᱩᱠ ᱨᱮ ᱥᱮ ᱦᱳᱣᱟᱴᱥᱮᱯ ᱨᱮ ᱥᱮ ᱤᱭᱩᱴᱩᱵᱽ ᱨᱮ ᱥᱮ ᱮᱢᱟᱱ ᱛᱮᱭᱟᱜ ᱠᱚ ᱦᱮᱸ ᱧᱟᱢᱟ ᱥᱮ ᱦᱳᱣᱟᱴᱥᱮᱯ ᱜᱨᱩᱯ ᱨᱮᱠᱚ ᱠᱩᱞ ᱤᱧᱟᱹ ᱦᱟᱸᱰᱮ ᱵᱚᱞ ᱜᱟᱛᱮᱜ ᱦᱩᱭᱩᱜᱼᱟ ᱥᱮ ᱦᱟᱸᱰᱮ ᱵᱚᱞ ᱜᱟᱛᱮᱜ ᱦᱩᱭᱩᱜᱼᱟ ᱪᱟᱞᱟᱜ ᱟᱹᱧ ᱚᱸᱰᱮ ᱜᱟᱛᱮᱜ ᱞᱟᱹᱜᱤᱫ ᱵᱚᱞ ᱜᱟᱛᱮ ᱠᱟᱛᱮ ᱢᱚᱡᱽ ᱜᱟᱛᱮ ᱟᱹᱧ ᱩᱫᱩᱜ ᱞᱮᱠᱷᱟᱡ ᱥᱮ ᱠᱷᱮᱞᱳᱰ ᱞᱮᱠᱷᱟᱡ ᱯᱚᱭᱥᱟ ᱠᱚ ᱤᱢᱟᱹᱧᱟ ᱠᱩᱥᱤ ᱛᱮ ᱥᱮ ᱟᱨᱦᱚᱸ ᱚᱱᱟ ᱠᱷᱚᱡ ᱢᱚᱡᱽ ᱜᱟᱛᱮᱜ ᱩᱫᱩᱜ ᱠᱚᱠᱷᱟᱡ ᱫᱚᱨᱥᱚᱠ ᱠᱚ ᱥᱮ ᱧᱮᱧᱮᱞ ᱦᱚᱲ ᱠᱚ ᱥᱮ ᱦᱟᱲᱟᱢ ᱦᱚᱲ ᱠᱚ ᱥᱮ ᱜᱚᱜᱚ ᱦᱚᱲ ᱥᱮ ᱫᱤᱫᱤ ᱠᱚ ᱥᱮ ᱫᱟᱫᱟ ᱠᱚ ᱵᱚᱭᱦᱟ ᱠᱚ ᱤᱧᱟᱹᱜ ᱧᱮᱞ ᱛᱮ ᱡᱩᱫᱤ ᱢᱚᱡᱽ ᱤᱧ ᱜᱟᱛᱮᱜᱼᱟ ᱠᱩᱥᱤᱜ ᱟᱠᱚ ᱢᱚᱡᱽ ᱮᱢ ᱜᱟᱛᱮᱜ ᱠᱷᱟᱱ ᱦᱚᱦᱚᱭᱟᱠᱚ ᱥᱮ ᱟᱠᱚ ᱠᱷᱩᱥᱤ ᱠᱚ ᱟᱹᱭᱠᱟᱹᱣᱟ ᱚᱱᱟᱛᱮ ᱵᱚᱞ ᱜᱟᱛᱮ ᱫᱚ ᱤᱧ ᱦᱚᱸ ᱟᱹᱰᱤ ᱟᱸᱴ ᱤᱧ ᱠᱤᱥᱤᱜᱼᱟ ᱠᱟᱹᱴᱤᱡ ᱠᱷᱚᱡ ᱜᱮ ᱤᱧᱫᱚ ᱜᱟᱛᱮᱜ ᱠᱟᱱ ᱛᱟᱦᱮᱱᱟ ᱥᱮ ᱱᱤᱛ ᱦᱚᱸ ᱜᱟᱛᱮᱜ ᱛᱮᱜᱮ ᱥᱮ ᱱᱮᱛᱟᱨ ᱦᱚ ᱜᱟᱛᱮᱜ ᱛᱮᱜᱮ ᱢᱤᱱᱟᱹᱧᱟ